ᱦᱮᱸ ᱤᱧᱟᱹᱜ ᱥᱴᱮᱴ ᱨᱮ ᱥᱮ ᱨᱟᱡᱽᱡᱚ ᱨᱮ ᱠᱤᱪᱷᱩᱜᱩᱞᱳ ᱴᱨᱮᱰᱤᱥᱚᱱᱟᱞ ᱞᱟᱭ ᱞᱟᱠᱪᱟᱨᱤᱧ ᱧᱮᱞ ᱟᱹᱜᱩ ᱟᱠᱟᱫᱟ ᱩᱱᱠᱩᱠᱩ ᱡᱚᱜᱟᱣ ᱟᱹᱜᱩ ᱟᱠᱟᱫᱟ ᱡᱮᱢᱚᱱ ᱟᱵᱚᱣᱟᱜ ᱮᱱᱮᱡ ᱥᱮᱹᱨᱮᱹᱧ ᱟᱵᱚᱣᱟᱜ ᱦᱚᱨᱚᱜ ᱵᱟᱸᱫᱮ ᱦᱮᱸ ᱟᱵᱚᱣᱟᱜ ᱠᱤᱪᱷᱩᱜᱩᱞᱳ ᱳᱭᱛᱤᱡᱽᱡᱷᱚ ᱢᱮᱱᱟᱜᱼᱟ ᱡᱟᱦᱟᱸᱠᱚ ᱡᱚᱜᱟᱣ ᱟᱹᱜᱩ ᱟᱠᱟᱫ ᱛᱟᱵᱚᱱᱟ ᱚᱱᱟᱠᱚᱫᱚ ᱛᱮᱹᱦᱮᱹᱧ ᱥᱤᱨᱤᱧ ᱢᱟᱫᱽᱫᱷᱚᱢ ᱛᱮ ᱥᱮ ᱡᱟᱦᱟᱸᱭ ᱛᱮᱹᱦᱮᱹᱧ ᱫᱚ ᱡᱟᱦᱟᱸᱭ ᱮᱱᱮᱡ ᱢᱟᱫᱽᱫᱷᱚᱢ ᱛᱮ ᱡᱟᱦᱟᱸᱭ ᱠᱤᱪᱷᱩᱜᱩᱞᱳ ᱚᱱᱠᱟᱞᱮᱠᱟᱱᱟᱜ ᱞᱟᱭ ᱞᱟᱠᱪᱟᱨ ᱠᱚ ᱫᱚᱦᱚ ᱟᱹᱜᱩ ᱟᱠᱟᱫᱟ ᱩᱱᱠᱩ ᱠᱚᱫᱚ ᱛᱮᱹᱦᱮᱹᱧ ᱤᱧᱟᱹᱜ ᱟᱲᱤᱫᱚ ᱡᱮᱢᱚᱱ ᱢᱮᱱᱟᱭ ᱟᱠᱟᱫᱮᱭᱟ ᱨᱟᱢ ᱠᱤᱥᱠᱩ ᱛᱟᱯᱚᱨᱮ ᱟᱨ ᱧᱩᱛᱩᱢ ᱫᱚᱦᱚᱜ ᱟᱫᱚ ᱵᱟᱹᱧ ᱫᱤᱥᱟᱹᱭᱮᱫ ᱛᱟᱠᱚᱣᱟ ᱟᱫᱚ ᱥᱮ ᱧᱮᱞ ᱵᱟᱲᱟ ᱟᱠᱟᱫᱟ ᱛᱟᱠᱚ ᱜᱤᱭᱟᱹᱧ ᱥᱳᱥᱟᱞ ᱢᱤᱰᱤᱭᱟ ᱠᱚᱨᱮᱦᱚᱸ ᱟᱫᱚ ᱱᱤᱭᱟᱹ ᱢᱩᱦᱩᱨᱛᱮ ᱨᱮᱫᱚ ᱧᱩᱛᱩᱢ ᱫᱚ ᱵᱟᱹᱧ ᱫᱤᱥᱟᱹᱭᱮᱫ ᱛᱟᱠᱚᱣᱟ ᱠᱤᱱᱛᱩ ᱟᱵᱚᱣᱟᱜ ᱥᱟᱶᱛᱟᱨᱮ ᱚᱱᱠᱟ ᱞᱮᱠᱟᱱ ᱦᱚᱲ ᱵᱚᱞᱮᱦᱚᱸ ᱢᱮᱱᱟᱜ ᱠᱚ ᱜᱮᱭᱟ ᱡᱮ ᱡᱟᱦᱟᱸ ᱟᱵᱚᱣᱟᱜ ᱡᱚᱜᱟᱱ ᱡᱚᱛᱚᱱ ᱠᱚᱠᱚ ᱟᱵᱚᱣᱟᱜ ᱞᱟᱭ ᱞᱟᱠᱪᱟᱨ ᱥᱚᱝᱥ ᱠᱨᱤᱛᱤ ᱦᱚᱠᱚ ᱫᱚᱦᱚ ᱟᱹᱜᱩ ᱟᱠᱟᱫ ᱛᱟᱵᱚᱱᱟ ᱥᱮᱹᱨᱮᱹᱧ ᱢᱟᱫᱽᱫᱷᱚᱢ ᱛᱮ ᱵᱚᱭ ᱢᱟᱫᱽᱫᱷᱚᱢ ᱛᱮ ᱥᱟᱫᱷᱩᱨᱟᱢ ᱪᱟᱸᱫᱽ ᱢᱩᱨᱢᱩ ᱱᱩᱠᱩ ᱫᱚ ᱵᱳᱭᱠᱚ ᱚᱞ ᱟᱠᱟᱫᱟ ᱚᱱᱠᱟ ᱞᱮᱠᱟᱱᱟᱜ ᱟᱭᱢᱟ ᱵᱚᱞᱮ ᱠᱚ ᱡᱚᱜᱟᱣ ᱟᱜᱩ ᱟᱠᱟᱫ ᱛᱟᱵᱩᱱ ᱜᱮᱭᱟ